ᱦᱮᱞᱳ ᱡᱚᱦᱟᱨ ᱜᱮ ᱤᱧ ᱱᱟᱛᱮ ᱡᱷᱟᱲᱜᱨᱟᱢ ᱠᱷᱚᱱᱤᱧ ᱞᱟᱹᱭᱮᱫᱟ ᱡᱷᱟᱲᱠᱷᱚᱸᱰ ᱜᱮᱥᱮ ᱞᱟᱜᱟᱣ ᱟᱠᱟᱱᱟ ᱚ ᱚ ᱟᱯᱮ ᱥᱮᱫ ᱫᱚ ᱛᱤᱱᱟᱹᱜ ᱨᱚᱠᱚᱢ ᱯᱮ ᱵᱟᱯᱞᱟᱜᱼᱟ ᱵᱟᱰᱟᱭ ᱥᱟᱱᱟᱧ ᱠᱟᱱᱟ ᱛᱟᱦᱮᱸᱫ ᱚ ᱦᱚ ᱟᱪᱪᱷᱟ ᱴᱩᱝᱠᱤ ᱫᱤᱯᱤᱞ ᱵᱚᱯᱞᱟ ᱫᱚ ᱪᱮᱫᱞᱮᱠᱟ ᱵᱟᱯᱞᱟᱜ ᱦᱟᱸᱜ ᱦᱳᱭ ᱚ ᱠᱩᱲᱤ ᱚᱲᱟᱜ ᱨᱮ ᱦᱩᱭᱩᱜᱼᱟ ᱚ ᱦᱚ ᱚ ᱤᱱᱟᱹᱜ ᱨᱚᱠᱚᱢ ᱜᱮᱠᱚ ᱵᱟᱯᱞᱟᱜᱼᱟ ᱦᱚᱸ ᱵᱟᱰᱟᱭ ᱥᱟᱱᱟᱧ ᱠᱟᱱ ᱜᱮᱭᱟ ᱚᱱᱟ ᱛᱮᱜᱮ ᱱᱟᱜ ᱤᱧ ᱯᱷᱳᱱ ᱟᱪᱪᱷᱟ ᱛᱮᱦᱮᱧ ᱫᱚ ᱱᱤᱱᱟᱹᱜ ᱜᱤᱧ ᱠᱩᱞᱤ ᱢᱮᱭᱟ ᱟᱨ ᱱᱟᱜ ᱤᱧ ᱯᱷᱳᱱᱟ ᱥᱮ ᱩᱱ ᱡᱚᱠᱷᱚᱡ ᱠᱤᱪᱷᱩ ᱫᱩᱧ ᱠᱩᱞᱤ ᱢᱮᱭᱟ ᱟᱪᱪᱷᱟ ᱟᱨᱚ ᱢᱤᱫ ᱫᱤᱱ ᱱᱟᱜ ᱤᱧ ᱯᱷᱳᱱᱟ ᱦᱮᱸᱥᱮ ᱦᱚᱸ ᱡᱚᱦᱟᱨ ᱜᱮ